ᱱᱚᱣᱟ ᱯᱤ ᱮᱢ ᱠᱮ ᱵᱷᱤ ᱚᱣᱟᱭ ᱠᱳᱨᱥ ᱛᱟᱞᱟᱢᱞᱟᱨᱮ ᱢᱮᱱᱟᱜ ᱟᱠᱟᱫᱤᱧᱟᱹ ᱚᱱᱟ ᱚᱠᱛᱚᱨᱮ ᱡᱟᱦᱟᱸ ᱪᱮᱫ ᱚᱲᱟᱜ ᱨᱮ ᱟᱹᱰᱤ ᱛᱮᱫᱜᱮ ᱵᱟᱵᱟ ᱛᱟᱹᱠᱤᱱᱟᱜ ᱮᱴᱠᱮᱴᱚᱬᱮ ᱦᱩᱭᱱᱟ ᱡᱟᱦᱟᱸᱠᱤ ᱤᱧ ᱚᱱᱟ ᱠᱳᱨᱥ ᱠᱚᱢᱯᱞᱤᱴ ᱞᱟᱹᱜᱤᱫᱼᱛᱮ ᱟᱨ ᱠᱤᱪᱷᱩᱜᱟᱱ ᱵᱟᱹᱠᱤ ᱛᱟᱦᱮᱸᱭᱮᱱᱟ ᱚᱱᱟ ᱵᱷᱤᱛᱤᱨ ᱨᱮ ᱟᱹᱵᱤᱱ ᱴᱷᱮᱱᱠᱷᱚᱱ ᱜᱚᱲᱚ ᱥᱚᱯᱚᱦᱚᱫ ᱤᱧ ᱠᱷᱚᱡᱚᱜ ᱠᱟᱱᱟ ᱡᱟᱦᱟᱸ ᱠᱤ ᱱᱚᱣᱟ ᱠᱳᱨᱥ ᱠᱚᱢᱯᱤᱞᱤᱴ ᱞᱟᱹᱜᱤᱫ ᱟᱹᱰᱤ ᱛᱮᱫᱜᱮ ᱤᱪᱪᱷᱟ ᱢᱮᱱᱟᱜ ᱜᱮᱛᱤᱧᱟ ᱟᱹᱵᱤᱱ ᱚᱱᱟ ᱟᱹᱵᱤᱱ ᱥᱟᱞᱟᱜ ᱡᱟᱦᱟᱸ ᱫᱤᱥᱟᱹᱵᱤᱱ ᱮᱢᱟᱞᱤᱧᱟᱹ ᱟᱨ ᱟᱹᱞᱤᱧ ᱠᱚᱢᱯᱤᱞᱤᱴ ᱨᱮᱭᱟᱜ ᱞᱟᱹᱠᱛᱤ ᱦᱚᱸᱞᱤᱧ ᱠᱷᱚᱡᱚᱜ ᱠᱟᱱᱟ ᱡᱟᱦᱟᱸ ᱠᱤ ᱟᱨ ᱚᱱᱟ ᱵᱷᱤᱛᱤᱨ ᱨᱮᱜᱮ ᱟᱹᱞᱤᱧᱟᱜ ᱚᱲᱟᱜ ᱨᱮ ᱮᱴᱠᱮᱴᱬᱮ ᱦᱚᱸ ᱥᱟᱢᱱᱟ ᱩᱛᱟᱹᱨ ᱟᱠᱟᱱᱟ ᱡᱟᱦᱟᱸ ᱠᱤ ᱚᱱᱟᱦᱚᱸ ᱵᱟᱹᱞᱤᱧ ᱫᱮᱭᱟ ᱫᱟᱲᱮᱭᱟᱜ ᱠᱟᱹᱱᱟᱹᱧ ᱟᱨ ᱚᱱᱟ ᱥᱟᱢᱱᱟ ᱛᱮᱜᱮ ᱦᱩᱭᱟᱞᱤᱧ ᱠᱟᱱᱟ ᱚᱱᱟ ᱦᱚᱛᱮᱛᱮ ᱱᱟᱥᱮᱱᱟᱜ ᱵᱟᱹᱞᱤᱧ ᱠᱚᱢᱯᱞᱤᱴ ᱫᱟᱲᱮᱭᱟᱜ ᱠᱷᱟᱹᱛᱤᱨᱼᱛᱮ ᱟᱹᱵᱤᱱ ᱥᱟᱞᱟᱜ ᱚᱸᱰᱮᱱᱟᱜ ᱱᱤᱨᱫᱮᱥ ᱞᱤᱧ ᱧᱟᱢ ᱠᱟᱱᱟ ᱡᱟᱦᱟᱸᱠᱤ ᱟᱹᱵᱤᱱ ᱵᱮᱥ ᱦᱚᱨ ᱰᱟᱦᱟᱨ ᱵᱮᱱ ᱩᱫᱩᱜ ᱟᱹᱞᱤᱧᱟ ᱟᱨ ᱟᱹᱞᱤᱧ ᱱᱚᱣᱟ ᱯᱤ ᱮᱢ ᱠᱮ ᱵᱷᱤ ᱚᱣᱟᱭ ᱠᱳᱨᱥ ᱠᱚᱢᱯᱞᱤᱴ ᱞᱟᱹᱜᱤᱫ ᱟᱹᱵᱤᱱ ᱴᱷᱮᱱᱠᱷᱚᱱ ᱰᱮᱞᱤᱜᱮ ᱯᱟᱨᱢᱤᱥᱚᱱ ᱞᱤᱧ ᱧᱟᱢᱠᱟᱱᱟ ᱡᱟᱦᱟᱸ ᱪᱮᱫ ᱟᱹᱞᱤᱧ ᱚᱱᱟ ᱠᱳᱨᱥ ᱠᱚᱢᱯᱞᱤᱴ ᱞᱟᱹᱜᱤᱫ ᱥᱚᱱᱟ ᱟᱠᱟᱫ ᱞᱤᱧᱟᱹ ᱡᱟᱦᱟᱸ ᱪᱮᱫᱞᱤᱧ ᱫᱩᱠ ᱠᱷᱚᱱ ᱚᱱᱟ ᱦᱚᱞᱤᱧ ᱛᱟᱭᱚᱢᱟ ᱥᱟᱶᱛᱮ ᱟᱹᱞᱤᱧᱟᱜ ᱠᱳᱨᱥ ᱦᱚᱸ ᱠᱚᱢᱯᱞᱤᱴ ᱦᱩᱭᱩᱜ ᱫᱚᱨᱠᱟᱨ ᱠᱟᱱᱟ ᱥᱮ ᱟᱹᱵᱤᱱ ᱚᱱᱟ ᱱᱟᱥᱮᱱᱟᱜ ᱵᱤᱱ ᱜᱚᱲᱚ ᱟᱹᱞᱤᱧᱟ